ᱤᱧᱟᱹᱜ ᱫᱚ ᱯᱷᱳᱱ ᱫᱚ ᱢᱮᱱᱟᱜ ᱟᱠᱟᱫ ᱛᱤᱧ ᱜᱮᱭᱟ ᱦᱮᱰ ᱯᱷᱳᱱ ᱵᱟᱹᱱᱩᱜ ᱟᱠᱟᱫ ᱛᱤᱧᱟ ᱛᱮᱦᱤᱧ ᱫᱚ ᱵᱳᱞᱯᱩᱨ ᱪᱟᱞᱟᱣ ᱠᱟᱛᱮᱫ ᱦᱮᱰ ᱯᱷᱳᱱ ᱤᱧ ᱦᱟᱛᱟᱣ ᱟᱜᱩᱭᱟ ᱦᱮᱰ ᱯᱷᱳᱱ ᱦᱟᱛᱟᱣ ᱞᱟᱹᱜᱤᱫ ᱤᱧ ᱜᱚᱜᱚ ᱯᱚᱭᱥᱟᱧ ᱠᱚᱭ ᱟᱠᱮᱫᱮᱭᱟ ᱠᱚᱭ ᱠᱟᱛᱮᱫ ᱤᱧ ᱵᱳᱞᱯᱩᱨ ᱤᱧ ᱥᱮᱱ ᱮᱱᱟ ᱵᱳᱞᱯᱩᱨ ᱥᱮᱱ ᱠᱟᱛᱮᱫ ᱞᱟᱹᱴᱩ ᱫᱚᱠᱟᱱ ᱤᱧ ᱥᱮᱱ ᱮᱱᱟ ᱵᱷᱟᱹᱜᱤ ᱵᱷᱟᱹᱜᱤ ᱠᱳᱢᱯᱟᱱᱤ ᱨᱮᱭᱟᱜ ᱯᱷᱳᱱ ᱠᱚ ᱱᱚᱠᱤᱭᱟ ᱯᱷᱳᱱ ᱵᱷᱤᱵᱷᱳ ᱯᱷᱳᱱ ᱟᱭᱢᱟ ᱨᱚᱠᱚᱢ ᱯᱷᱳᱱ ᱠᱚ ᱫᱚᱦᱚ ᱟᱠᱟᱫᱟ ᱢᱚᱸᱡᱽ ᱜᱮ ᱤᱧ ᱫᱚ ᱢᱤᱫᱴᱮᱱ ᱦᱮᱰ ᱯᱷᱳᱱᱮᱧ ᱦᱟᱛᱟᱣᱟ ᱢᱤᱫᱴᱮᱱ ᱦᱮᱰ ᱯᱷᱳᱱ ᱦᱟᱛᱟᱣ ᱞᱟᱹᱜᱤᱫ ᱜᱤᱧ ᱵᱟᱪᱷᱟᱣ ᱠᱮᱫᱟ ᱵᱟᱪᱷᱟᱣ ᱠᱟᱛᱮᱫ ᱤᱧ ᱢᱮᱛᱟ ᱫᱮᱭᱟ ᱡᱮ ᱱᱤᱭᱟᱹ ᱛᱤᱱᱟᱹᱜ ᱫᱟᱢ ᱟᱫᱚᱭ ᱞᱟᱹᱭ ᱟᱹᱫᱤᱧᱟ ᱡᱮ ᱯᱟᱥᱥᱚ ᱴᱟᱠᱟ ᱫᱟᱢ ᱟᱫᱚᱧ ᱢᱮᱛᱟᱭ ᱠᱟᱱᱟ ᱩᱱᱟᱹᱜ ᱫᱚ ᱟᱞᱚᱢ ᱫᱟᱢ ᱤᱧᱟᱹ ᱛᱷᱚᱲᱟ ᱠᱚᱢ ᱢᱮ ᱫᱤᱭᱮ ᱠᱚᱢ ᱟᱫᱤᱧᱟ ᱯᱮ ᱥᱚ ᱴᱟᱠᱟᱭ ᱞᱟᱹᱭ ᱠᱮᱫᱟ ᱤᱧ ᱛᱚᱧ ᱦᱟᱛᱟᱣ ᱠᱮᱫᱟ ᱦᱟᱛᱟᱣ ᱠᱟᱛᱮᱧ ᱟᱸᱡᱚᱢ ᱠᱮᱫᱟ ᱟᱹᱰᱤ ᱢᱚᱸᱡᱽ ᱜᱮ ᱟᱹᱰᱤ ᱵᱮᱥ ᱜᱮᱧ ᱵᱩᱡᱷᱟᱹᱣ ᱠᱮᱫᱟ ᱛᱟᱣ ᱚᱲᱟᱜ ᱤᱧ ᱦᱮᱡ ᱮᱱᱟ ᱚᱲᱟᱜ ᱨᱮ ᱦᱮᱡ ᱠᱟᱛᱮᱫ ᱡᱚᱛᱚᱧ ᱞᱟᱜᱟᱣ ᱞᱮᱜᱟ ᱠᱮᱫᱟ ᱤᱭᱩᱴᱩᱵ ᱠᱚᱧ ᱞᱟᱜᱟᱣ ᱞᱮᱜᱟ ᱠᱮᱫᱟ ᱥᱮᱹᱨᱮᱹᱧ ᱠᱚᱧ ᱞᱟᱜᱟᱣ ᱞᱟᱜᱟ ᱠᱮᱫᱟ ᱢᱚᱸᱡᱽ ᱜᱮ ᱟᱹᱰᱤ ᱢᱚᱸᱡᱽ ᱟᱸᱡᱚᱢ ᱠᱟᱛᱮᱫ ᱟᱹᱰᱤ ᱠᱩᱥᱤ ᱜᱮᱧ ᱟᱹᱭᱠᱟᱹᱣ ᱠᱮᱫᱟ